ᱦᱮᱸ ᱦᱮᱞᱳ ᱦᱮᱸ ᱞᱟᱹᱭᱵᱮᱱ ᱟᱞᱮᱫᱚ ᱥᱟᱨᱫᱚ ᱮᱢᱚᱱ ᱠᱤᱪᱷᱩ ᱵᱟᱞᱮ ᱵᱮᱵᱚᱦᱟᱨ ᱜᱮᱭᱟ ᱚᱱᱮ ᱡᱟ ᱜᱩᱨᱤᱡ ᱜᱤ ᱳ ᱟᱞᱮᱫᱚ ᱚᱱᱟᱠᱚᱫᱚ ᱵᱟᱞᱮ ᱞᱟᱜᱟᱣ ᱵᱟᱲᱟᱭ ᱜᱮᱭᱟᱛᱚ ᱟᱭᱢᱟ ᱨᱚᱜ ᱦᱤᱡᱩᱜᱼᱟ ᱚᱱᱟᱛᱮ ᱵᱚᱞᱮ ᱚᱱᱟᱠᱩᱫᱚ ᱯᱨᱚᱰᱟᱠᱴ ᱠᱚ ᱫᱚ ᱵᱟᱞᱮ ᱞᱟᱜᱟᱣ ᱜᱮᱭᱟ ᱦᱮᱸ ᱚᱱᱮ ᱜᱩᱨᱤᱡ ᱜᱮᱞᱮ ᱞᱟᱜᱟᱣᱟᱞᱮ ᱜᱩᱨᱤᱡ ᱥᱟᱨᱜᱤ

ᱟᱫᱚ ᱥᱟᱨᱠᱚᱫᱚ ᱵᱟᱞᱮ ᱵᱮᱵᱚᱦᱟᱨ ᱵᱟᱲᱟᱣᱟᱠᱟᱫᱟ ᱛᱚ ᱟᱞᱮ ᱡᱟᱞᱮ ᱪᱟᱥᱟ ᱱᱚᱨᱢᱟᱞ ᱪᱟᱥ ᱡᱟ ᱥᱟᱨᱠᱩ ᱜᱩᱨᱤᱡ ᱨᱮᱭᱟᱜ ᱡᱚᱨᱟ ᱠᱩᱞᱮ ᱞᱟᱜᱟᱣᱟ ᱡᱟ ᱜᱩᱨᱤᱡ ᱠᱚᱞᱮ ᱜᱤᱰᱤᱭᱟ ᱚᱱᱟᱠᱩᱜᱤ ᱢᱚᱪᱜᱤ ᱦᱩᱭᱩᱜ ᱛᱟᱞᱮᱭᱟ ᱢᱚᱡᱜᱤ ᱯᱷᱚᱥᱚᱞ ᱦᱚᱸ

ᱦᱮᱸ ᱛᱟᱦᱚᱞᱮ ᱟᱹᱛᱩᱨᱮᱱ ᱛᱷᱚᱲᱟ ᱦᱚᱲ ᱡᱟᱣᱨᱟ ᱠᱟᱛᱮᱫᱜᱤᱧ ᱛᱟᱦᱚᱞᱮᱧ ᱞᱟᱹᱭᱵᱟᱲᱟ ᱟᱠᱩᱜᱤ ᱡᱮ ᱪᱮᱫ ᱠᱩ ᱞᱟᱹᱭᱟ ᱦᱮᱸ ᱞᱟᱹᱭ ᱟᱠᱩᱣᱟᱹᱧ ᱡᱮ ᱦᱮᱸ ᱱᱚᱛᱩᱱ ᱜᱤ ᱚᱱᱮ ᱪᱟᱥᱵᱟᱥ ᱠᱚᱢᱯᱟᱱᱤ ᱠᱷᱚᱡ ᱮ ᱯᱷᱚᱱ ᱞᱮᱫᱟ ᱠᱩ ᱱᱚᱛᱩᱱᱜᱤ ᱢᱤᱫᱴᱟᱝ ᱯᱚᱰᱟᱠᱴ ᱛᱩᱫ ᱟᱠᱟᱱᱟ ᱚᱱᱟ ᱯᱚᱰᱟᱠᱴ ᱵᱩ ᱞᱟᱜᱟᱣ ᱞᱟᱜᱟᱭᱟ ᱪᱮᱫᱞᱟᱠᱟ ᱯᱷᱚᱥᱚᱞ ᱦᱩᱭᱩᱜ ᱟ ᱪᱮᱫᱠᱩ ᱞᱟᱹᱭᱟ ᱟᱫᱚ ᱛᱤᱥᱠᱩ

ᱦᱮᱸ ᱦᱮᱸ ᱟᱹᱜᱩ ᱞᱟᱜᱟᱭᱵᱮᱱ ᱛᱤᱥᱠᱚᱛᱮᱯᱮ ᱟᱹᱜᱩᱭᱟ ᱞᱟᱜᱟᱣ ᱞᱟᱜᱟ ᱠᱟᱛᱮᱜᱞᱮ ᱧᱮᱞᱟ ᱪᱮᱫ ᱞᱮᱠᱟ ᱯᱷᱚᱥᱚᱞ ᱦᱩᱭᱩᱜᱼᱟ ᱦᱮᱸ ᱦᱮᱸ

ᱛᱤᱥ ᱠᱚᱛᱮᱯᱮ ᱦᱤᱡᱩᱜᱼᱟ ᱚᱱᱟᱜᱤ ᱞᱟᱹᱭᱯᱮ ᱟᱹᱛᱩᱨᱮᱱ ᱦᱚᱲᱫᱚ ᱮᱠᱷᱚᱱ ᱫᱚᱛᱚ ᱪᱟᱥᱵᱟᱥ ᱛᱚ ᱵᱟᱹᱱᱩᱜ ᱟᱠᱟᱫᱟ ᱟᱫᱚ ᱮᱠᱷᱚᱱ ᱫᱚ ᱚᱲᱟᱜ ᱨᱮᱜᱤ ᱢᱮᱱᱟᱜ ᱵᱟᱲᱟ ᱠᱚᱣᱟ ᱦᱮᱸ ᱦᱮᱸ ᱟᱹᱛᱩᱨᱮᱱ ᱦᱚᱲᱦᱚᱸ ᱵᱟᱠᱩ ᱞᱟᱜᱟᱣ ᱵᱟᱲᱟ ᱟᱠᱟᱫᱟᱛᱚ ᱟᱫᱚ ᱚᱱᱟᱛᱮᱜᱤ ᱛᱷᱚᱲᱟ ᱟᱠᱩᱦᱚᱠᱩ ᱤᱭᱟᱹ ᱧᱚᱜᱚᱜ ᱟᱦᱟᱸᱜ ᱢᱮᱱᱟᱠᱩ ᱦᱩᱭᱩᱜ ᱟᱥᱮ ᱵᱟᱝ ᱦᱩᱭᱩᱜᱼᱟ ᱠᱮᱣᱫᱚ ᱟᱵᱟᱨ ᱢᱮᱱᱟᱠᱩ ᱡᱮ ᱤᱭᱟᱹᱠᱚᱛᱮ ᱨᱚᱜᱠᱩ ᱦᱤᱡᱩᱜ ᱠᱟᱱᱟ ᱚᱱᱟᱠᱚᱛᱮ ᱟᱨᱚ ᱵᱟᱠᱚ ᱦᱮᱸ ᱛᱟᱦᱚᱞᱮ ᱟᱹᱜᱩ ᱞᱮᱜᱟᱭ ᱯᱮ ᱱᱟᱦᱟᱜ ᱦᱮᱸ ᱦᱮᱸ ᱮᱢ ᱞᱟᱜᱟᱭᱟᱞᱮ ᱪᱮᱫ ᱞᱮᱠᱟ ᱯᱷᱚᱥᱚᱞ ᱦᱩᱭᱩᱜ ᱠᱟᱱᱟ ᱦᱮᱸ ᱦᱮᱸ ᱟᱹᱜᱩᱞᱟᱜᱟᱭ ᱯᱮᱦᱟᱜ ᱛᱟᱦᱚᱞᱮ ᱧᱮᱞ ᱞᱟᱜᱟᱭᱟᱞᱮ ᱪᱮᱫᱞᱮᱠᱟ ᱯᱷᱚᱥᱚᱞ ᱠᱩ ᱦᱩᱭᱩᱜ ᱠᱟᱱᱟ ᱵᱟᱞᱮ ᱮᱢ ᱵᱟᱲᱟᱣᱟᱠᱟᱫᱟ ᱛᱚ ᱦᱮᱸ ᱦᱮᱸ ᱦᱤᱡᱩᱜ ᱯᱮ ᱱᱟᱦᱟᱜ ᱦᱮᱸ ᱦᱮᱸ